ᱦᱮᱸ ᱤᱧ ᱫᱚ ᱥᱤᱢ ᱵᱮᱯᱟᱨᱤᱧ ᱠᱩᱥᱤᱭᱟᱜᱼᱟ ᱤᱧ ᱫᱚ ᱥᱤᱢ ᱵᱤᱡᱽᱱᱮᱥ ᱵᱟᱞᱟ ᱦᱚᱲ ᱠᱟᱹᱱᱟᱹᱧ ᱟᱵᱚ ᱚᱠᱚᱭ ᱦᱚᱸ ᱱᱚᱝᱠᱟ ᱢᱟᱱᱮ ᱤᱭᱟᱹᱨᱮ ᱠᱟᱹᱢᱤ ᱯᱞᱟᱱ ᱠᱟᱹᱢᱤ ᱠᱚᱨᱮ ᱦᱚᱸ ᱤᱱᱠᱟᱹᱜᱮ ᱟᱜᱟᱨ ᱧᱟᱢᱚᱜ ᱠᱟᱱᱟ ᱯᱚᱭᱥᱟ ᱮᱱ ᱠᱷᱟᱱ ᱱᱚᱰᱮ ᱫᱤᱠᱩ ᱞᱮᱠᱟ ᱩᱭᱦᱟᱹᱨ ᱠᱟᱛᱮᱫ ᱥᱤᱢ ᱵᱮᱯᱟᱨ ᱦᱩᱭᱩᱜ ᱠᱟᱱᱟ ᱟᱨ ᱤᱱᱠᱟᱹᱜᱮ ᱯᱚᱭᱥᱟ ᱦᱩᱭᱩᱜ ᱠᱟᱱᱟ ᱪᱤᱠᱟᱹᱛᱮ ᱫᱤᱠᱩ ᱧᱮᱞ ᱛᱮᱦᱚᱸ ᱧᱮᱞ ᱦᱩᱭᱩᱜ ᱠᱟᱱᱟ ᱡᱮ ᱫᱤᱠᱩ ᱢᱟ ᱵᱟᱠᱚ ᱠᱟᱹᱢᱤ ᱠᱟᱱᱟ ᱟᱵᱚ ᱵᱚᱱ ᱠᱟᱹᱢᱤ ᱠᱟᱱᱟ ᱟᱵᱚ ᱵᱚᱱ ᱠᱟᱹᱢᱤ ᱠᱟᱱ ᱠᱷᱟᱱ ᱢᱟ ᱟᱹᱰᱤ ᱪᱮᱨᱦᱟ ᱢᱟᱱᱮ ᱟᱵᱚ ᱥᱟᱱᱛᱟᱲ ᱵᱚᱱ ᱠᱟᱹᱢᱤᱭᱟ ᱱᱤᱭᱟᱹ ᱵᱮᱯᱟᱨ ᱨᱮ ᱯᱷᱟᱭᱫᱟ ᱦᱩᱭᱩᱜᱼᱟ ᱚᱱᱟ ᱧᱮᱞᱛᱮ ᱟᱨ ᱤᱧ ᱦᱚᱸᱧ ᱚᱱᱟ ᱜᱤᱧ ᱠᱩᱥᱤᱭᱟᱜ ᱠᱟᱱᱟ ᱧᱮᱞᱮᱫ ᱠᱚᱣᱟ ᱡᱮ ᱵᱟᱝ ᱰᱷᱮᱨ ᱱᱚᱰᱮ ᱠᱷᱟᱴᱟᱣ ᱵᱟᱹᱱᱩᱜᱼᱟ ᱟᱨᱟᱢ ᱛᱮᱢ ᱤᱭᱟᱹ ᱢᱟᱱᱮ ᱯᱚᱭᱥᱟ ᱦᱩᱭᱩᱜ ᱠᱟᱱᱟ ᱵᱮᱥ ᱞᱮᱠᱟᱛᱮ ᱟᱨ ᱜᱤᱫᱽᱨᱟᱹ ᱠᱚᱦᱚᱸ ᱯᱟᱲᱦᱟᱣ ᱞᱮᱠᱷᱟ ᱦᱩᱭᱩᱜ ᱠᱟᱱᱟ ᱱᱚᱣᱟᱛᱮ ᱵᱤᱡᱽᱱᱮᱥ ᱛᱮ ᱱᱚᱣᱟ ᱵᱤᱡᱽᱱᱮᱥ ᱜᱤᱧ ᱠᱩᱥᱤᱭᱟᱜ ᱠᱟᱱᱟ ᱟᱨ ᱯᱳᱞᱴᱨᱤ ᱜᱤᱧ ᱠᱩᱥᱤᱭᱟᱜ ᱠᱟᱱᱟ ᱛᱟᱦᱮᱸ ᱪᱤᱠᱟᱹᱛᱮ ᱮᱴᱟᱜᱟᱜ ᱠᱚᱢᱟ ᱟᱹᱰᱤ ᱟᱸᱴ ᱫᱷᱟᱨᱟ ᱵᱩᱡᱷᱟᱹᱜ ᱠᱟᱱᱟ ᱥᱮ ᱯᱳᱞᱴᱨᱤ ᱯᱳᱞᱴᱨᱤ ᱫᱚ ᱪᱮᱠᱟᱹᱭᱱᱟ ᱡᱮ ᱦᱤᱡᱩᱜ ᱟᱢ ᱫᱩᱲᱩᱵ ᱠᱟᱛᱮᱢ ᱫᱩᱲᱩᱵ ᱠᱟᱛᱮᱢ ᱜᱮᱫ ᱠᱚᱣᱟ ᱟᱨ ᱜᱚᱲᱟ ᱠᱚᱠᱚ ᱦᱤᱡᱩᱜᱼᱟ ᱡᱟ ᱦᱤᱥᱟᱹᱵᱮᱢ ᱟᱹᱠᱷᱨᱤᱧᱟ ᱚᱱᱮ ᱚᱱᱠᱟ ᱱᱚᱣᱟ ᱫᱚ ᱚᱱᱟ ᱯᱳᱞᱴᱨᱤ ᱫᱚ ᱢᱟᱱᱮ ᱤᱭᱟᱹ ᱠᱷᱚᱱᱟᱜ ᱜᱮ ᱢᱟᱱᱮ ᱢᱟᱜᱟᱣ ᱟᱛᱮᱫ ᱚᱱᱟ ᱢᱟᱜᱟᱣ ᱦᱩᱭᱩᱜ ᱠᱟᱱᱟ ᱯᱳᱞᱴᱨᱤ ᱟᱨ ᱚᱸᱰᱮ ᱠᱷᱚᱱᱟᱜ ᱜᱮ ᱯᱳᱞᱴᱨᱤ ᱜᱮᱛ ᱠᱚ ᱦᱩᱭᱩᱜ ᱠᱟᱱᱟ ᱚᱱᱟᱛᱮ ᱱᱚᱣᱟ ᱵᱮᱯᱟᱨ ᱫᱚ ᱟᱹᱰᱤ ᱥᱩᱠᱤᱧ ᱠᱩᱥᱤᱭᱟᱜ ᱠᱟᱱᱟ ᱪᱤᱠᱟᱹᱛᱮ ᱱᱤᱭᱟᱹ ᱵᱮᱯᱟᱨ ᱛᱮ ᱟᱹᱰᱤ ᱟᱨᱟᱢ ᱛᱮ ᱢᱟᱱᱮ ᱡᱚᱛᱚ ᱠᱤᱪᱷᱩ ᱠᱟᱹᱢᱤ ᱦᱚᱸᱧ ᱫᱟᱲᱮᱭᱟᱜ ᱠᱟᱱᱟ ᱢᱟᱱᱮ ᱢᱤᱫ ᱰᱚᱸᱰᱮᱠ ᱦᱟᱱᱛᱮ ᱱᱟᱛᱮ ᱪᱟᱞᱟᱣ ᱦᱚᱸ ᱜᱟᱱᱚᱜ ᱠᱟᱱᱟ ᱟᱨ ᱯᱚᱭᱥᱟ ᱛᱮ ᱟᱨ ᱯᱷᱟᱭᱫᱟ ᱦᱚᱸ ᱦᱩᱭᱩᱜ ᱠᱟᱱᱟ ᱚᱱᱟᱛᱮ ᱟᱹᱰᱤ ᱜᱮ ᱱᱚᱣᱟ ᱫᱚ ᱠᱩᱥᱤᱭᱟᱜ ᱠᱟᱱᱟᱞᱮ ᱠᱩᱥᱤᱭᱟᱜ ᱠᱟᱹᱱᱟᱹᱧ ᱟᱨ ᱱᱤᱭᱟᱹ ᱜᱮ ᱦᱩᱭ ᱫᱟᱲᱮᱭᱟᱜ ᱠᱷᱟᱱ ᱫᱚ ᱟᱨᱦᱚᱸ ᱢᱟᱲᱟᱝ ᱥᱮᱫ ᱩᱭᱦᱟᱹᱨ ᱦᱩᱭᱩᱜ ᱠᱟᱱᱟ ᱥᱮ ᱢᱟᱨᱟᱝ ᱫᱷᱟᱨᱟ ᱱᱚᱣᱟ ᱯᱳᱞᱴᱨᱤ ᱨᱮᱱᱟᱜ ᱯᱷᱟᱨᱟᱢ ᱠᱷᱩᱞᱟᱹᱣ ᱨᱮᱱᱟᱜ ᱦᱚᱸ ᱪᱮᱥᱴᱟ ᱦᱩᱭᱩᱜ ᱠᱟᱱᱟ ᱦᱮᱸ ᱥᱮ ᱟᱫᱚ ᱤᱱᱟᱹᱜᱮ ᱟᱹᱰᱤ ᱠᱩᱥᱤᱧ ᱠᱩᱥᱤᱧ ᱵᱩᱡᱷᱟᱹᱣᱮᱜᱼᱟ ᱱᱚᱣᱟ ᱛᱮ ᱟᱹᱰᱤ ᱟᱨᱟᱢ ᱛᱮᱜᱤᱧ ᱠᱟᱢᱟᱣ ᱦᱩᱭᱩᱜ ᱠᱟᱱᱟ ᱱᱚᱰᱮ ᱵᱟᱝ ᱠᱚᱥᱴᱚᱣᱟᱜ ᱠᱟᱢᱟᱣ ᱵᱚᱫᱚᱞ ᱛᱮ ᱱᱚᱣᱟ ᱜᱮ ᱛᱮᱜᱮᱧ ᱠᱩᱥᱤᱭᱟᱜ ᱠᱟᱱᱟ ᱱᱚᱣᱟ ᱜᱤᱧ ᱠᱩᱥᱤᱭᱟᱜ ᱠᱟᱱᱟ ᱚᱱᱟᱜᱮ ᱚᱱᱟᱛᱮ ᱚᱱᱟ ᱠᱟᱹᱢᱤᱨᱮ ᱢᱟᱱᱮ ᱠᱩᱥᱤ ᱧᱟᱢᱚᱜ ᱠᱟᱱᱟ ᱟᱨ ᱰᱷᱮᱨ ᱟᱸᱴ ᱠᱟᱹᱢᱤ ᱦᱚᱸ ᱵᱟᱭ ᱵᱩᱡᱷᱟᱹᱜ ᱠᱟᱱᱟ ᱟᱨᱟᱢ ᱛᱮ ᱯᱚᱭᱥᱟ ᱦᱩᱭᱩᱜ ᱠᱟᱱᱟ ᱟᱨ ᱜᱤᱫᱽᱨᱟᱹ ᱯᱤᱫᱽᱨᱟᱹ ᱦᱚᱸ ᱯᱟᱲᱟᱣ ᱠᱚ ᱜᱟᱱᱚᱜ ᱠᱟᱱᱟ ᱤᱱᱠᱟᱹ